ᱟᱵᱚ ᱥᱚᱢᱟᱡ ᱨᱮ ᱟᱸᱫᱷᱟ ᱯᱟᱹᱛᱭᱟᱹᱣ ᱟᱹᱰᱤ ᱢᱟᱨᱟᱝ ᱢᱤᱫᱴᱟᱱ ᱵᱮ ᱵᱟᱹᱲᱤᱡ ᱠᱟᱹᱢᱤ ᱠᱟᱱᱟ ᱥᱚᱢᱟᱡ ᱨᱮ ᱧᱮᱞᱚᱜ ᱠᱟᱱᱟ ᱟᱫᱷᱟ ᱯᱟᱹᱛᱭᱟᱹᱣ ᱦᱩᱭᱩᱜ ᱠᱟᱱᱟ ᱟᱹᱰᱤ ᱜᱟᱱ ᱢᱟᱹᱱᱢᱤ ᱱᱤᱨᱵᱷᱚᱨᱥᱤᱞ ᱡᱟᱸᱦᱟᱫᱚ ᱵᱮᱥ ᱦᱚᱲ ᱦᱚᱸ ᱵᱟᱹᱲᱤᱡ ᱥᱮᱫ ᱵᱚᱱ ᱪᱟᱞᱟᱜ ᱠᱟᱱᱟ ᱱᱚᱣᱟ ᱠᱚ ᱧᱮᱞ ᱞᱮᱠᱷᱟᱱ ᱢᱚᱱᱮ ᱡᱤᱣᱤ ᱠᱚ ᱦᱤᱸᱫᱤᱡ ᱩᱛᱟᱹᱨᱚᱜ ᱠᱟᱱᱟ ᱵᱮᱥ ᱦᱚᱲ ᱠᱚ ᱜᱚᱯᱚᱡᱚᱜ ᱠᱟᱱᱟ ᱱᱚᱣᱟ ᱠᱚ ᱵᱚᱱᱫᱚᱭ ᱞᱟᱹᱜᱤᱫ ᱟᱵᱚ ᱱᱚᱣᱟ ᱟᱵᱚ ᱫᱤᱥᱚᱢᱨᱮ ᱥᱮ ᱵᱷᱟᱨᱚᱛ ᱫᱤᱥᱚᱢᱨᱮ ᱱᱚᱟ ᱠᱚᱟᱸᱫᱷᱟ ᱯᱟᱹᱛᱭᱟᱹᱣ ᱵᱚᱱᱫᱷᱚ ᱮᱠᱟᱞ ᱡᱟᱹᱨᱩᱲ ᱠᱟᱱᱟ